ᱦᱮᱞᱳ ᱦᱮᱸ ᱪᱮᱫ ᱵᱤᱱ ᱞᱟᱹᱭᱫᱟ

ᱞᱟᱹᱠᱛᱤ ᱛᱮᱱᱟᱜ ᱫᱚ ᱦᱟᱜ ᱥᱟᱨ ᱥᱟᱹᱜᱩᱱ ᱡᱚᱠᱷᱚᱱ ᱯᱮ ᱠᱚᱨᱟᱣ ᱟᱠᱟ ᱦᱟᱜ ᱫᱩᱣᱟᱹᱨ ᱵᱟᱯᱞᱟ ᱯᱮ ᱪᱟᱞᱟᱜ ᱟᱛᱚ ᱚ ᱞᱟᱹᱠᱛᱤ ᱛᱮᱱᱟᱜ ᱫᱚ ᱦᱟᱜ ᱵᱟᱯᱞᱟ ᱪᱟᱞᱟᱜ ᱞᱟᱹᱜᱤᱫ ᱦᱟᱜ ᱵᱟᱨᱭᱟ ᱪᱩᱠᱟᱹᱜ ᱫᱚᱨᱠᱟᱨᱚᱜᱼᱟ ᱫᱟᱹᱣᱲᱟᱹ ᱫᱚᱨᱠᱟᱨᱚᱜᱼᱟ ᱢᱮᱲᱦᱮᱫ ᱥᱟᱠᱚᱢ ᱫᱚᱨᱠᱟᱨᱚᱜᱼᱟ ᱡᱟᱶᱟᱭ ᱠᱚᱲᱟ ᱞᱟᱹᱜᱤᱫ ᱥᱟᱡᱟᱣ ᱥᱟᱯᱲᱟᱣ ᱞᱟᱹᱜᱤᱫ ᱯᱟᱧᱡᱟᱵᱤ ᱫᱷᱩᱛᱤ ᱫᱚᱨᱠᱟᱨᱚᱜᱼᱟ ᱟᱨ ᱵᱟᱹᱦᱩ ᱜᱤᱫᱽᱨᱟᱹ ᱞᱟᱹᱜᱤᱫ ᱦᱟᱸᱰᱮ ᱥᱤᱫᱩᱨ ᱜᱮᱫᱟᱜ ᱫᱚᱨᱠᱟᱨᱚᱜᱼᱟ ᱥᱟᱶᱛᱮ ᱠᱷᱟᱸᱰᱟ ᱜᱮᱫᱟᱜ ᱥᱟᱞᱟ ᱫᱟᱹᱲᱦᱤ ᱡᱚᱜ ᱢᱟᱹᱡᱷᱤ ᱥᱤᱨᱯᱟᱹ ᱚᱱᱟ ᱠᱚ ᱫᱚᱨᱠᱟᱨᱚᱜᱼᱟ ᱟᱨ ᱱᱚᱸᱰᱮ ᱢᱚᱬᱮ ᱦᱚᱲ ᱞᱟᱹᱜᱤᱫ ᱫᱚ ᱦᱟᱺᱰᱤ ᱦᱟᱜ ᱫᱚᱨᱠᱟᱨᱚᱜᱼᱟ ᱦᱟᱜ ᱥᱤᱥᱤᱨ ᱦᱟᱺᱰᱤ ᱵᱟᱯᱞᱟ ᱦᱟᱺᱰᱤ ᱵᱟᱹᱨᱭᱟᱹᱛᱚᱜ ᱡᱚᱠᱷᱚᱱ ᱠᱚ ᱪᱟᱞᱟᱜᱼᱟ ᱛᱚᱠᱷᱚᱱ ᱵᱟᱹᱨᱭᱟᱹᱛ ᱠᱚ ᱪᱟᱞᱟᱜ ᱞᱟᱦᱟᱨᱮ ᱟᱫᱚ ᱚᱱᱟ ᱫᱚ ᱦᱟᱜ ᱡᱟ ᱦᱤᱞᱳᱜ ᱜᱮᱢ ᱫᱩᱲᱩᱵ ᱠᱚᱣᱟ ᱦᱟᱜ ᱤᱱᱟᱹ ᱦᱤᱞᱳᱜ ᱜᱮ ᱚᱱᱟ ᱦᱟᱹᱰᱤ ᱨᱮᱱᱟᱜ ᱦᱤᱥᱟᱹᱵ ᱠᱚᱫᱚ ᱦᱟᱜ ᱞᱟᱹᱭ ᱦᱩᱭᱩᱜᱼᱟ ᱡᱚᱛᱚ ᱟᱫᱚ ᱚᱠᱟ ᱦᱤᱞᱳᱜ ᱵᱤᱱ ᱦᱚᱦᱚ ᱚᱪᱚᱭᱮ ᱠᱟᱱᱟ ᱜᱚᱰᱮᱛ ᱜᱚᱰᱮᱛ ᱚᱱᱟ ᱜᱮ ᱟᱫᱚ ᱞᱟᱹᱭ ᱵᱤᱱ ᱦᱟᱜ ᱟᱹᱵᱤᱱ ᱵᱟᱲᱟ ᱦᱳᱭ ᱚᱱᱟᱜᱮ ᱢᱚᱬᱮ ᱵᱟᱲᱟᱭ ᱚᱪᱚ ᱠᱚᱵᱮᱱ ᱦᱟᱜ ᱡᱚᱛᱚ ᱟᱨ ᱱᱤᱛᱚᱜ ᱠᱟᱹᱢᱤ ᱫᱤᱱ ᱠᱟᱱᱟ ᱛᱚ ᱡᱚᱛᱚ ᱚᱲᱟᱜ ᱨᱮ ᱚᱱᱠᱟ ᱵᱟᱠᱚ ᱛᱟᱦᱮᱱᱟ ᱞᱟᱦᱟ ᱨᱮᱵᱮᱱ ᱞᱟᱹᱭᱟ ᱵᱟᱠᱷᱟᱡ ᱫᱚ ᱮᱰᱮᱠᱷᱟᱱ ᱫᱚ ᱡᱚᱛᱚ ᱜᱮᱵᱮᱱ ᱧᱟᱢ ᱴᱷᱤᱠ ᱜᱮᱭᱟ ᱛᱚᱵᱮ ᱦᱳᱭ ᱢᱟ ᱴᱷᱤᱠ ᱜᱮᱭᱟ ᱛᱚᱵᱮ ᱟᱫᱚ ᱚᱱᱠᱟ ᱜᱮ ᱦᱟᱜ ᱚᱱᱠᱟ ᱫᱤᱱᱠᱚ ᱧᱮᱞ ᱠᱟᱛᱮ ᱦᱟᱜ ᱡᱟᱣᱨᱟ ᱠᱚᱵᱮᱱ ᱦᱟᱜ ᱛᱚᱵᱮ ᱴᱷᱤᱠ ᱜᱮᱭᱟ ᱫᱚᱦᱚᱭᱮᱫᱟᱞᱤᱧ ᱢᱟ